ᱤᱧ ᱴᱷᱮᱱ

ᱪᱤᱛᱟᱹᱨ ᱫᱚ ᱵᱟᱢ ᱧᱟᱢᱮᱫ ᱠᱟᱱ ᱛᱟᱦᱮᱸᱫᱟ ᱚᱱᱟᱨᱮ ᱵᱟᱡᱟᱨ ᱤᱫᱤ ᱠᱟᱛᱮᱫ ᱚᱸᱰᱮ ᱥᱟᱯᱷᱟᱭᱮᱫ ᱠᱟᱱ ᱛᱟᱦᱮᱸᱫᱟᱠᱚ ᱟᱨ ᱢᱤᱫ ᱦᱟᱯᱛᱟ ᱯᱚᱨᱮ ᱨᱮ ᱪᱤᱛᱟᱹᱨ ᱫᱚ ᱧᱟᱢᱮᱜ ᱠᱟᱱ ᱛᱟᱦᱮᱸᱫᱟ

ᱱᱤᱛᱚᱜ ᱫᱚ

ᱧᱟᱢᱮᱫ ᱠᱟᱱᱟ

ᱱᱤᱛᱚᱜ ᱯᱩᱨᱟᱹᱣ ᱯᱩᱥᱴᱟᱹᱣᱛᱮ ᱟᱢᱟᱜ ᱪᱤᱛᱟᱹᱨ ᱦᱩᱭᱩᱜ ᱠᱟᱱᱟ

ᱦᱮᱱᱟᱜ ᱨᱮᱦᱚᱸ ᱚᱲᱟᱜ ᱨᱮᱜᱮ ᱦᱮᱱᱟᱜᱼᱟ

ᱟᱨ ᱱᱚᱠᱟ ᱡᱟᱦᱟᱱᱟᱜ ᱠᱟᱹᱢᱤ ᱨᱮᱢ ᱟᱹᱜᱩ ᱫᱟᱲᱮᱜᱼᱟ

ᱟᱭᱢᱟ ᱨᱮ ᱟᱭᱢᱟ ᱥᱩᱵᱤᱫᱷᱟ ᱦᱩᱭᱮᱱᱟ ᱚᱱᱟᱛᱮ

ᱚᱲᱟᱜᱨᱮ ᱴᱟᱸᱜᱟᱣ ᱟᱠᱟᱱᱟ

ᱱᱤᱛ ᱢᱟᱨᱮᱭᱟᱜ